ᱦᱮᱸ ᱢᱟᱱᱟᱣᱜᱮ ᱵᱟᱦᱟ ᱨᱮᱫᱚ ᱵᱟᱦᱟ ᱜᱮᱠᱚ ᱵᱚᱸᱜᱟᱭᱟ ᱢᱟᱲᱟᱝ ᱦᱤᱞᱳᱜ ᱫᱚᱠᱚ ᱩᱢᱼᱱᱟᱲᱠᱟ ᱠᱚᱣᱟ ᱟᱨ ᱫᱩᱥᱟᱨ ᱦᱤᱞᱳᱜ ᱫᱚᱠᱚ ᱵᱚᱸᱜᱟᱭᱟ ᱟᱨ ᱫᱚᱥᱟᱨ ᱦᱤᱞᱳᱜ ᱫᱚ ᱥᱮᱸᱫᱽᱨᱟᱠᱚ ᱩᱰᱩᱠᱚᱜᱼᱟ

ᱥᱚᱦᱚᱨᱟᱭ ᱨᱮᱫᱚ ᱥᱚᱦᱚᱨᱟᱭᱠᱚ ᱵᱚᱸᱜᱟᱭᱟ ᱥᱚᱦᱚᱨᱟᱭ ᱨᱮᱫᱚ ᱢᱚᱬᱮ ᱢᱟᱦᱟᱠᱚ ᱥᱚᱦᱚᱨᱟᱭᱚᱜᱼᱟ ᱢᱟᱲᱟᱝ ᱦᱤᱞᱳᱜ ᱫᱚᱠᱚ ᱜᱚᱴ ᱠᱚ ᱵᱚᱸᱜᱟᱭᱟ ᱚᱱᱟ ᱯᱚᱨᱮ ᱫᱚᱠᱚ ᱫᱟᱠᱟᱭᱟ ᱚᱱᱟ ᱯᱚᱨᱮ ᱫᱚᱠᱚ ᱠᱷᱩᱱᱴᱟᱹᱣ ᱠᱚᱣᱟ ᱟᱨ ᱚᱱᱟ ᱯᱚᱨᱮ ᱫᱚᱠᱚ ᱡᱟᱸᱡᱽᱞᱮᱭᱟ ᱟᱨᱚ ᱚᱱᱟ ᱯᱚᱨᱮᱫᱚ ᱡᱟᱸᱡᱽᱞᱮ ᱥᱚᱲᱮᱠᱚ ᱡᱚᱢᱟ ᱟᱨ ᱢᱤᱫᱴᱮᱱ ᱯᱚᱨᱚᱵᱽ ᱡᱟᱦᱟᱸᱞᱮᱠᱟ ᱯᱩᱥ ᱯᱚᱨᱚᱵᱽ ᱯᱩᱥ ᱯᱚᱨᱚᱵᱽᱫᱚ ᱵᱟᱨᱥᱤᱧᱜᱮᱠᱚ ᱯᱚᱨᱚᱵᱚᱜᱼᱟ ᱢᱟᱲᱟᱝ ᱦᱤᱞᱳᱜ ᱫᱚ ᱡᱤᱞ ᱯᱤᱴᱷᱟᱹ ᱟᱨ ᱫᱚᱥᱟᱨ ᱦᱤᱞᱳᱜ ᱫᱚ ᱜᱩᱲ ᱯᱤᱴᱷᱟᱹ